ᱤᱧᱫᱚ ᱱᱚᱣᱟᱜᱮᱧ ᱢᱚᱱᱮᱭᱟ ᱥᱤᱱᱮᱢᱟ ᱨᱮᱫᱚ ᱟᱹᱰᱤ ᱨᱟᱹᱥᱠᱟᱹᱧ ᱟᱹᱭᱠᱟᱹᱣᱟ ᱧᱮᱧᱮᱞ ᱥᱮ ᱟᱹᱰᱤ ᱢᱚᱡᱽ ᱟᱹᱰᱤ ᱦᱚᱲ ᱟᱭᱢᱟ ᱦᱚᱲ ᱢᱤᱫ ᱥᱚᱝᱜᱮ ᱛᱮ ᱧᱮᱞ ᱫᱟᱲᱮᱭᱟᱜ ᱛᱮ ᱟᱹᱰᱤ ᱨᱟᱹᱥᱠᱟᱹ ᱜᱮᱧ ᱟᱹᱭᱠᱟᱹᱣᱟ ᱥᱤᱱᱮᱢᱟ ᱨᱮ ᱧᱮᱞ ᱫᱚ ᱟᱨ ᱪᱮᱫ ᱞᱮᱠᱟᱛᱮ ᱪᱚᱞᱚᱛ ᱪᱤᱛᱟᱹᱨ ᱟᱨ ᱥᱤᱱᱮᱢᱟ ᱠᱚ ᱟᱢᱮᱢ ᱧᱟᱞᱟ ᱟᱨ ᱟᱢ ᱠᱩᱥᱤᱭᱟᱱ ᱢᱤᱫ ᱯᱟᱴᱷᱚᱠ ᱯᱟᱴᱷᱚᱠᱤᱭᱟᱹ ᱚᱠᱚᱭ ᱠᱟᱱᱟᱭ ᱤᱧᱫᱚ ᱥᱤᱱᱮᱢᱟ ᱨᱮᱫᱚ ᱧᱮᱞᱜᱮ ᱢᱟᱱᱮ ᱟᱞᱟᱠ ᱤᱱᱴᱟᱨᱮᱥᱴ ᱢᱚᱱᱮ ᱠᱟᱛᱮ ᱟᱞᱟᱠ ᱢᱚᱱᱮ ᱜᱳᱴᱟ ᱠᱟᱛᱮ ᱜᱮᱧ ᱧᱮᱞᱟ ᱡᱟᱨᱚᱱ ᱫᱚ ᱟᱹᱰᱤ ᱨᱟᱹᱥᱠᱟᱹ ᱜᱮᱧ ᱟᱹᱭᱠᱟᱹᱣᱟ ᱥᱤᱱᱮᱢᱟ ᱨᱮ ᱧᱮᱞ ᱫᱚ ᱢᱳᱵᱟᱭᱤᱞ ᱠᱷᱚᱡ ᱨᱮᱦᱚᱸ ᱧᱮᱞ ᱠᱷᱚᱡ ᱦᱚᱸ ᱵᱟᱹᱲᱛᱤ ᱮᱟᱹᱥᱠᱟᱹᱧ ᱟᱹᱭᱠᱟᱹᱣᱟ ᱥᱤᱱᱮᱢᱟ ᱨᱮᱫᱚ ᱢᱤᱫ ᱥᱚᱝᱛᱮ ᱟᱭᱢᱟ ᱦᱚᱲᱠᱮ ᱧᱮᱞ ᱫᱟᱲᱮᱜᱼᱟ ᱞᱟᱹᱴᱩ ᱞᱟᱹᱴᱩ ᱦᱚᱲᱞᱮ ᱧᱮᱞ ᱠᱚᱣᱟ ᱟᱨ ᱥᱤᱱᱮᱢᱟ ᱨᱮ ᱠᱩᱥᱤᱭᱟᱭ ᱯᱟᱴᱷᱚᱠ ᱫᱚ ᱥᱚᱝᱠᱚᱨ ᱫᱟᱫᱟᱜᱮᱧ ᱠᱩᱥᱤ ᱟᱭᱟ ᱟᱨ ᱯᱟᱴᱷᱚᱠᱤᱭᱟᱹ ᱫᱚ ᱥᱚᱞᱢᱟ ᱫᱤᱫᱤ ᱜᱮᱧ ᱠᱩᱥᱤ ᱟᱭᱟ ᱚᱠᱟᱴᱟᱜ ᱪᱚᱞᱚᱛ ᱪᱤᱛᱟᱹᱨ ᱨᱮᱭᱟᱜ ᱥᱮᱨᱮᱧ ᱨᱮ ᱟᱢ ᱵᱟᱹᱲᱛᱤᱧ ᱨᱟᱹᱥᱠᱟᱹᱜᱼᱟ ᱤᱧᱫᱚ ᱪᱚᱲᱚᱠ ᱪᱤᱠᱟᱹᱲ ᱯᱷᱤᱞᱤᱢ ᱨᱮᱱ ᱜᱮ ᱯᱷᱤᱞᱤᱢ ᱨᱮᱭᱟᱜ ᱥᱮᱨᱮᱧ ᱨᱮᱜᱮ ᱠᱟᱡᱟᱠ ᱤᱧ ᱨᱟᱹᱥᱠᱟᱹᱜᱼᱟ ᱚᱱᱟᱦᱚᱸ ᱵᱤᱠᱨᱚᱢ ᱢᱟᱨᱰᱤᱭ ᱫᱟᱫᱟᱭ ᱰᱮᱱᱥ ᱠᱟᱫᱟ ᱵᱟᱝ ᱫᱚ ᱡᱷᱚᱞ ᱢᱩᱞᱤ ᱱᱟ ᱵᱟᱝᱫᱚ ᱠᱟᱹᱯᱩᱨ ᱢᱟᱹᱞᱤ ᱥᱚᱨᱤ ᱥᱚᱨᱤ ᱚᱱᱟᱫᱚ ᱵᱟᱝᱜᱮ ᱚᱱᱟᱫᱚ ᱯᱟᱜᱽᱞᱟ ᱛᱮᱧᱟᱝ ᱨᱮᱭᱟᱜ ᱠᱟᱱᱟ ᱦᱮᱸ ᱚᱱᱟ ᱦᱚᱸᱧ ᱠᱩᱥᱤᱭᱟᱜ ᱜᱮᱭᱟ ᱯᱟᱜᱽᱞᱟ ᱛᱮᱭᱟᱝ ᱦᱚᱸ ᱛᱚ ᱚᱱᱟ ᱨᱮᱜᱮ ᱠᱟᱡᱟᱠ ᱤᱱᱴᱟᱨᱮᱥᱴ ᱥᱮᱨᱮᱧ ᱫᱚᱧ ᱠᱩᱥᱤᱭᱟᱜᱼᱟ ᱛᱚ ᱱᱤᱭᱟᱹ ᱪᱚᱲᱚᱠ ᱪᱤᱠᱟᱹᱲ ᱢᱩᱵᱷᱤ ᱨᱮᱭᱟᱜ ᱫᱚ ᱠᱩᱥᱤᱭᱟᱜᱼᱟ ᱟᱢᱫᱚ ᱠᱟᱱᱟᱢ ᱢᱟᱹᱞᱤ ᱵᱟᱦᱟ ᱚᱱᱟ ᱥᱮᱨᱮᱧ ᱜᱮ ᱟᱹᱰᱤ ᱡᱳᱨ ᱜᱮᱧ ᱠᱩᱥᱤᱭᱟᱜᱼᱟ ᱟᱨ ᱟᱢᱨᱮᱱ ᱠᱩᱥᱤᱭᱟᱱᱤᱡ ᱜᱟᱭᱱᱟᱦᱟᱨ ᱚᱠᱚᱭ ᱠᱟᱱᱟᱭ ᱞᱟᱹᱭ ᱞᱮᱢ ᱟᱨ ᱤᱧᱨᱮᱱ ᱠᱩᱥᱤᱜ ᱞᱮᱠᱟᱱ ᱮᱱᱮᱡ ᱮᱱᱮᱡ ᱤᱡ ᱫᱚ ᱯᱨᱮᱢ ᱫᱟ ᱠᱟᱱ ᱜᱮᱭᱟᱭ ᱟᱨ ᱵᱤᱠᱨᱚᱢᱫᱟ ᱩᱱᱠᱤᱱᱜᱮ ᱟᱹᱰᱤ ᱯᱷᱮᱢᱟᱥ ᱤᱧᱨᱮᱱ ᱯᱷᱮᱵᱽᱨᱮᱴ ᱫᱚ ᱩᱱᱠᱤᱱᱜᱮ ᱤᱧᱟᱹᱜ ᱚᱱᱛᱚᱨ ᱵᱷᱤᱛᱨᱤ ᱚᱱᱛᱚᱨ ᱠᱷᱚᱱᱟᱜ ᱤᱧ ᱥᱤᱵᱤᱞ ᱠᱤᱱᱟ ᱩᱱᱠᱤᱱ ᱜᱮᱧ ᱠᱩᱥᱤᱭ ᱠᱤᱱᱟ ᱟᱹᱰᱤ ᱡᱳᱨ ᱩᱱᱠᱤᱱᱟᱜ ᱢᱩᱵᱷᱤ ᱟᱨᱚ ᱧᱮᱧᱮᱞ ᱥᱟᱱᱟᱧᱟ